ᱵᱳᱞᱯᱩᱨ ᱥᱚᱦᱚᱨ ᱨᱮ ᱥᱟᱱᱛᱤᱱᱤᱠᱮᱛᱚᱱ ᱫᱟᱬᱟᱱ ᱞᱟᱹᱜᱤᱫ ᱛᱮ ᱴᱳᱴᱳ ᱰᱟᱭᱵᱷᱟᱨ ᱠᱚ ᱟᱭᱢᱟ ᱨᱚᱠᱚᱢ ᱡᱳᱨ ᱡᱩᱞᱩᱢ ᱠᱚ ᱵᱮᱵᱚᱦᱟᱨ ᱜᱮᱭᱟ ᱟᱭᱢᱟ ᱨᱚᱠᱚᱢ ᱦᱚᱲ ᱪᱮᱛᱟᱱ ᱨᱮ ᱵᱟ ᱡᱟᱦᱟᱸᱭ ᱴᱩᱨᱤᱥᱴ ᱠᱚ ᱦᱤᱡᱩᱜᱼᱟ ᱩᱱᱠᱩ ᱪᱮᱛᱟᱱ ᱨᱮ ᱡᱩᱫᱤ ᱱᱤᱭᱟᱹ ᱱᱤᱱᱠᱟᱹ ᱵᱷᱚᱵᱤᱥᱥᱚᱛ ᱨᱮ ᱛᱟᱦᱮᱸ ᱤᱫᱤᱜᱼᱟ ᱛᱟᱞᱦᱮ ᱡᱟᱦᱟᱸᱭ ᱡᱟᱦᱟᱸᱭ ᱴᱩᱨᱤᱥᱴ ᱠᱚᱠᱚ ᱦᱤᱡᱩᱜᱼᱟ ᱟᱫᱚ ᱯᱚᱨᱮ ᱛᱮ ᱢᱟᱱᱮ ᱟᱹᱰᱤ ᱥᱚᱢᱚᱥᱥᱟ ᱨᱮᱠᱚ ᱯᱟᱲᱟᱜᱼᱟ ᱠᱟᱨᱚᱱ ᱩᱱᱠᱩ ᱥᱚᱵ ᱥᱚᱢᱚᱭ ᱠᱚ ᱢᱮᱱᱟ ᱡᱮ ᱟᱞᱮᱭᱟᱜ ᱴᱳᱴᱳ ᱨᱮᱜᱮ ᱫᱮᱡᱚᱜ ᱯᱮ ᱟᱞᱮ ᱥᱟᱶᱛᱮᱜᱮ ᱫᱟᱬᱟᱱ ᱯᱮ ᱟᱞᱮ ᱜᱮᱞᱮ ᱜᱟᱭᱤᱰ ᱯᱮᱭᱟ ᱡᱚᱛᱚᱱᱟᱨ ᱵᱮᱯᱟᱨ ᱞᱮ ᱞᱟᱹᱭ ᱮᱸᱜ ᱥᱟᱱᱛᱤᱱᱤᱠᱮᱛᱚᱱ ᱵᱮᱯᱟᱨ ᱛᱮ ᱡᱚᱛᱚ ᱠᱤᱪᱷᱩᱞᱮ ᱵᱩᱡᱷᱷᱟᱹᱣᱟᱯᱮᱭᱟ ᱡᱩᱫᱤ ᱱᱤᱭᱟᱹ ᱠᱚ ᱥᱟᱱᱛᱤᱱᱤᱠᱮᱛᱚᱱ ᱪᱚᱛᱛᱚᱨ ᱨᱮ ᱵᱷᱟᱜᱤᱼᱵᱷᱟᱜᱤ ᱡᱟᱭᱜᱟ ᱢᱮᱱᱟᱜᱼᱟ ᱡᱮᱢᱚᱱ ᱠᱚᱝᱠᱟᱞᱤ ᱛᱚᱞᱟ ᱥᱨᱤᱡᱚᱱᱤ ᱵᱟ ᱵᱟ ᱥᱟᱱᱛᱤᱱᱤᱠᱮᱛᱚᱱ ᱨᱮᱱᱟᱜ ᱯᱨᱤᱛᱤᱴᱤ ᱡᱟᱭᱜᱟ ᱡᱟᱦᱟᱸ ᱠᱚ ᱫᱟᱬᱟᱱ ᱞᱟᱜᱤᱫ ᱛᱮ ᱟᱞᱮ ᱞᱮ ᱞᱟᱹᱭᱟᱯᱮᱭᱟ